ᱦᱮᱸ ᱡᱚᱦᱟᱨ ᱜᱮ ᱜᱚᱢᱠᱮ ᱡᱚᱦᱟᱨ ᱦᱮᱸ ᱤᱧ ᱯᱚᱞᱟᱥᱰᱤᱦᱟᱹ ᱠᱷᱚᱱ ᱵᱟᱹᱵᱽᱞᱩ ᱥᱚᱨᱮᱱᱤᱧ ᱢᱮᱱᱫᱟ ᱤᱧᱟᱹᱜ ᱢᱤᱫᱴᱟᱝ ᱯᱨᱚᱰᱟᱠᱴᱤᱧ ᱵᱩᱠᱤᱝ ᱞᱮᱫᱟ ᱚᱱᱟ ᱯᱨᱚᱰᱟᱠᱴ ᱫᱚ ᱯᱮ ᱥᱚ ᱴᱟᱠᱟ ᱛᱮ ᱚᱱᱞᱟᱭᱤᱱ ᱯᱮᱢᱮᱱᱴ ᱛᱟᱞᱟ ᱛᱮᱜᱮ ᱵᱩᱠᱤᱝ ᱞᱮᱜᱼᱟ ᱵᱩᱠᱤᱝ ᱯᱩᱱ ᱫᱤᱱ ᱯᱚᱨᱮ ᱤᱧ ᱢᱮᱥᱮᱡᱽ ᱦᱮᱡ ᱤᱧ ᱠᱟᱱᱟ ᱥᱮᱴᱟ ᱯᱨᱚᱰᱟᱠᱴ ᱵᱟᱝ ᱢᱟ ᱠᱮᱱᱥᱮᱞ ᱠᱟᱱᱟ ᱟᱫᱚ ᱱᱚᱣᱟ ᱯᱨᱚᱰᱟᱠᱴ ᱪᱤᱠᱟᱹᱛᱮ ᱠᱮᱱᱥᱮᱞᱱᱟ ᱪᱮᱫᱟᱜ ᱠᱮᱱᱥᱮᱞᱱᱟ ᱱᱚᱣᱟ ᱵᱟᱲᱟᱭ ᱥᱟᱱᱟᱧ ᱠᱟᱱᱟ ᱟᱨ ᱪᱮᱫᱟᱜ ᱯᱮ ᱠᱮᱱᱥᱮᱞ ᱠᱮᱫᱟ ᱤᱧ ᱢᱟ ᱱᱚᱣᱟ ᱯᱨᱚᱰᱟᱠᱴ ᱤᱧ ᱚᱱᱞᱟᱭᱤᱱᱤᱧ ᱯᱮᱢᱮᱱᱴ ᱠᱟᱫᱟ ᱚᱱᱟ ᱯᱨᱚᱰᱟᱠᱴ ᱫᱚ ᱪᱮᱫᱟᱜ ᱯᱮ ᱠᱮᱱᱥᱮᱞᱟ ᱱᱚᱣᱟ ᱦᱚᱸ ᱵᱟᱲᱟᱭ ᱥᱟᱹᱱᱟᱧ ᱠᱟᱱᱟ ᱟᱜᱟᱢᱤ ᱫᱤᱱ ᱨᱮ ᱡᱟᱛᱮ ᱱᱚᱝᱠᱟᱱᱟᱜ ᱟᱞᱚ ᱦᱩᱭᱩᱜ ᱡᱟᱛᱮ ᱯᱨᱚᱰᱟᱠᱴ ᱠᱚ ᱵᱩᱠᱤᱝᱟ ᱚᱱᱞᱟᱭᱤᱱ ᱯᱮᱢᱮᱱᱴ ᱦᱩᱭ ᱠᱟᱛᱮᱜ ᱦᱚᱸ ᱯᱨᱚᱰᱟᱠᱴ ᱪᱤᱠᱟᱹ ᱛᱮᱯᱮ ᱠᱮᱱᱥᱮᱞᱫᱟ ᱚᱱᱟᱛᱮ ᱟᱯᱮ ᱴᱷᱮᱱᱤᱧ ᱱᱮᱦᱚᱨᱚᱜ ᱠᱟᱱᱟ ᱛᱟᱭᱚᱢ ᱫᱟᱨᱟᱢ ᱛᱮ ᱱᱚᱝᱠᱟ ᱡᱟᱛᱮ ᱟᱞᱚ ᱦᱩᱭᱩᱜ ᱢᱟ ᱯᱨᱚᱰᱟᱠᱴ ᱡᱟᱦᱟᱸ ᱵᱩᱠᱤᱝᱚᱜᱼᱟ ᱚᱱᱟ ᱨᱮᱭᱟᱜ ᱯᱮᱢᱮᱱᱴ ᱚᱱᱞᱟᱭᱤᱱ ᱛᱟᱞᱟᱛᱮ ᱦᱩᱭᱩᱜ ᱠᱟᱱᱟ ᱚᱱᱟ ᱛᱟᱭᱚᱢ ᱫᱟᱨᱟᱢ ᱯᱨᱚᱰᱟᱠᱴ ᱪᱤᱠᱟᱹᱛᱮ ᱠᱮᱱᱥᱮᱞᱚᱜᱼᱟ ᱵᱩᱠᱤᱝ ᱦᱩᱭ ᱞᱮᱱᱠᱷᱟᱱ ᱡᱟᱛᱮ ᱯᱨᱚᱰᱟᱠᱴ ᱰᱮᱞᱤᱵᱷᱟᱨᱤ ᱦᱩᱭᱩᱜ ᱢᱟ ᱥᱟᱶᱼᱥᱟᱶᱛᱮ ᱡᱚᱛᱚ ᱯᱨᱚᱰᱟᱠᱴ ᱧᱟᱢᱚᱜ ᱢᱟ ᱱᱚᱣᱟ ᱞᱟᱹᱜᱤᱫᱤᱧ ᱨᱤᱠᱟᱹᱭᱫᱟ